ᱥᱟᱢᱟᱱ ᱵᱟᱵᱚᱫ ᱵᱟᱹᱲᱤᱭᱟᱜ ᱫᱚ ᱱᱚᱣᱟ ᱜᱮ ᱢᱤᱫᱴᱟᱝ ᱦᱩᱭᱤᱞ ᱪᱮᱭᱟᱨ ᱢᱟᱱᱮ ᱴᱮᱰᱟᱨ ᱪᱮᱭᱟᱨ ᱤᱧ ᱠᱤᱨᱤᱧ ᱞᱮᱫᱟ ᱟᱫᱚ ᱚᱱᱟ ᱪᱮᱭᱟᱨ ᱯᱟᱹᱦᱤᱞ ᱯᱟᱹᱦᱤᱞ ᱫᱚ ᱢᱚᱡᱽ ᱜᱮ ᱫᱩᱲᱩᱵ ᱠᱟᱛᱮᱫ ᱦᱟᱱᱛᱮ ᱱᱷᱟᱛᱮ ᱟᱹᱪᱩᱨᱚᱜ ᱢᱮ ᱢᱚᱡᱽ ᱜᱮ ᱟᱹᱭᱠᱟᱹᱜ ᱠᱟᱱ ᱛᱟᱦᱮᱱᱟ ᱥᱮ ᱧᱮᱞ ᱛᱮ ᱦᱚᱸ ᱢᱚᱡᱽ ᱜᱮ ᱟᱹᱰᱤ ᱱᱟᱯᱟᱭ ᱜᱮ ᱧᱮᱞᱚᱜ ᱠᱟᱱ ᱛᱟᱦᱮᱸ ᱠᱟᱱᱟ ᱢᱮᱱᱠᱷᱟᱱ ᱤᱧ ᱚᱠᱟᱧ ᱟᱸᱥ ᱞᱮᱱᱟ ᱡᱮ ᱵᱚᱞᱮ ᱱᱚᱣᱟ ᱪᱮᱭᱟᱨ ᱫᱚ ᱱᱚᱝᱠᱟ ᱜᱮ ᱱᱟᱦᱟᱜ ᱫᱩᱲᱩᱵ ᱠᱟᱛᱮᱫ ᱴᱮᱰᱟᱨ ᱧᱚᱜ ᱟᱨᱟᱢ ᱧᱚᱜ ᱵᱩᱡᱷᱟᱹᱣ ᱵᱩᱡᱷᱟᱹᱜᱼᱟ ᱥᱮ ᱟᱹᱰᱤ ᱫᱤᱱ ᱤᱧ ᱵᱮᱵᱚᱦᱟᱨᱟ ᱢᱮᱱᱠᱷᱟᱱ ᱚᱱᱟ ᱵᱟᱝ ᱦᱩᱭ ᱞᱮᱱᱟ ᱢᱟᱱᱮ ᱟᱹᱰᱤ ᱩᱥᱟᱹᱨᱟ ᱚᱱᱟ ᱫᱚ ᱵᱟᱹᱲᱤᱡ ᱮᱱᱟ ᱟᱫᱚ ᱱᱚᱜᱼᱚᱸᱭ ᱱᱚᱣᱟ ᱤᱭᱟᱹᱛᱮ ᱚᱱᱮ ᱚᱱᱟ ᱜᱮ ᱪᱮᱭᱟᱨ ᱫᱚ ᱥᱮ ᱥᱟᱢᱟᱱ ᱫᱚ ᱵᱟᱹᱲᱤᱡ ᱟᱹᱭᱠᱟᱹᱣᱱᱟ